ᱦᱮᱸ ᱩᱛᱛᱚᱨ ᱫᱤᱱᱟᱡᱽᱯᱩᱨ ᱨᱮᱫᱚ ᱚᱠᱴᱳᱵᱚᱨ ᱱᱚᱵᱷᱮᱢᱵᱚᱨ ᱢᱟᱥ ᱨᱮ ᱚᱠᱟᱴᱟᱜ ᱡᱚᱱᱰᱨᱟ ᱪᱟᱥᱚᱜ ᱠᱟᱱ ᱥᱮ ᱞᱟᱜᱟᱣᱮᱫ ᱠᱟᱱ ᱛᱚ ᱚᱱᱟ ᱨᱮᱱᱟᱜ ᱯᱚᱨᱤᱢᱟᱱ ᱫᱚ ᱡᱟᱹᱥᱛᱤ ᱜᱮ ᱦᱩᱭᱩᱜ ᱠᱟᱱᱟ ᱡᱮᱞᱮᱠᱟ ᱟᱵᱚ ᱵᱤᱜᱷᱟᱹ ᱨᱮ ᱦᱳᱲᱳ ᱦᱩᱭᱩᱜ ᱠᱟᱱᱟ ᱮᱜᱟᱨᱚ ᱛᱷᱮᱠᱮ ᱵᱟᱨᱚ ᱢᱚᱱ ᱩᱱᱟᱹᱜ ᱜᱟᱱ ᱯᱚᱨᱤᱢᱟᱱ ᱨᱮᱜᱮ ᱡᱚᱱᱰᱨᱟ ᱦᱩᱭᱩᱜ ᱠᱟᱱᱟ ᱥᱚᱛᱨᱚ ᱟᱴᱷᱨᱚ ᱛᱷᱮᱠᱮ ᱩᱱᱤᱥ ᱠᱩᱭᱱᱴᱟᱞ ᱫᱷᱟᱹᱵᱤᱡ ᱠᱩᱭᱱᱴᱟᱞᱛᱮ ᱟᱨ ᱢᱚᱱᱛᱮ ᱮᱜᱟᱨ ᱵᱟᱨᱚ ᱢᱚᱱ ᱢᱤᱫ ᱵᱤᱜᱷᱟᱹ ᱨᱮ ᱟᱫᱚ ᱱᱚᱣᱟ ᱫᱚ ᱡᱮᱦᱮᱛᱩ ᱚᱠᱴᱳᱵᱚᱨ ᱱᱚᱵᱷᱮᱢᱵᱚᱨ ᱢᱟᱥ ᱠᱷᱚᱡ ᱨᱚᱦᱚᱭ ᱠᱚ ᱮᱦᱚᱵᱚᱜᱼᱟ ᱛᱚ ᱯᱨᱚᱛᱷᱚᱢ ᱥᱟᱺᱦᱤᱡ ᱫᱚ ᱨᱟᱥᱟᱭᱱᱤᱠ ᱥᱟᱦᱟᱨ ᱟᱨ ᱜᱳᱵᱚᱨ ᱥᱟᱦᱟᱨ ᱱᱚᱣᱟ ᱞᱟᱜᱟᱣ ᱠᱟᱛᱮ ᱜᱩᱦᱤ ᱞᱟ ᱭᱤᱱ ᱴᱟᱱᱟᱣ ᱠᱟᱛᱮ ᱠᱚ ᱨᱚᱦᱚᱭᱟ ᱟᱨ ᱨᱚᱦᱚᱭ ᱠᱟᱛᱮ ᱦᱟᱨᱟᱜᱼᱟ ᱜᱚᱱᱴᱷᱮ ᱪᱮᱛᱟᱱ ᱛᱮ ᱛᱚᱠᱷᱚᱱ ᱟᱫᱚ ᱫᱟᱜ ᱞᱟᱹᱠᱛᱤ ᱠᱟᱱᱟ ᱯᱨᱚᱛᱷᱚᱢ ᱫᱟᱜ ᱯᱨᱚᱛᱷᱚᱢ ᱫᱟᱜ ᱨᱮ ᱨᱟᱥᱟᱭᱱᱤᱠ ᱥᱟᱨ ᱦᱤᱥᱟᱹᱵᱛᱮ ᱤᱭᱩᱨᱤᱭᱟᱹ ᱠᱚ ᱮᱨᱟᱜᱼᱟ ᱤᱱᱟᱹ ᱯᱚᱨᱮ ᱟᱨᱦᱚᱸ ᱡᱟᱭᱜᱟ ᱨᱚᱦᱚᱲ ᱢᱟᱱᱮ ᱠᱷᱮᱛ ᱨᱚᱦᱚᱲ ᱧᱚᱜ ᱞᱮᱠᱱᱷᱟᱡ ᱢᱟᱱᱮ ᱫᱟᱜ ᱞᱟᱜᱟᱣᱚᱜᱼᱟ ᱚᱱᱮ ᱴᱳᱴᱟᱞ ᱯᱟᱸᱪ ᱪᱷᱚ ᱡᱚᱱ ᱱᱚᱰᱮ ᱴᱳᱴᱟᱞ ᱫᱟᱜ ᱞᱟᱜᱟᱣᱟᱜᱼᱟ ᱟᱨ ᱚᱱᱟ ᱨᱮ ᱴᱳᱴᱟᱞ ᱠᱷᱚᱨᱚᱪ ᱞᱮᱠᱷᱟᱱ ᱫᱚ ᱯᱟᱸᱪ ᱛᱷᱮᱠᱮ ᱪᱷᱚ ᱦᱟᱡᱟᱨ ᱠᱷᱚᱨᱪᱟᱜᱼᱟ ᱴᱳᱴᱟᱞ ᱢᱚᱡᱛᱮ ᱦᱩᱭ ᱦᱚᱪᱚ ᱞᱮᱠᱷᱟᱱ ᱫᱚ ᱚᱠᱟ ᱟᱴᱷᱨᱚ ᱩᱱᱤᱥ ᱠᱩᱭᱱᱴᱟᱞ ᱦᱩᱭᱩᱜ ᱠᱟᱱ ᱯᱟᱸᱪ ᱪᱷᱚᱭ ᱦᱟᱡᱟᱨ ᱠᱷᱚᱨᱪᱟ ᱞᱮᱠᱷᱟᱱ ᱜᱮ ᱰᱤᱭᱮᱯᱤ ᱥᱟᱦᱟᱨ ᱯᱟᱹᱦᱤᱞ ᱨᱮ ᱰᱤᱭᱮᱯᱤ ᱤᱭᱩᱨᱤᱭᱟ ᱯᱨᱚᱛᱷᱚᱢ ᱨᱮ ᱞᱟᱜᱟᱣ ᱞᱮᱠᱷᱟᱱ ᱟᱨ ᱢᱩᱪᱟᱹᱫ ᱥᱮᱡ ᱤᱭᱩᱨᱤᱭᱟ ᱯᱚᱴᱟᱥ ᱟᱨ ᱦᱟᱞᱠᱟ ᱰᱤᱭᱮᱯᱤ ᱞᱟᱜᱟᱣ ᱞᱮᱠᱷᱟᱡ ᱦᱚᱸ ᱡᱩᱛᱩᱜᱼᱟ ᱛᱚ ᱱᱚᱣᱟ ᱥᱚᱢᱚᱭ ᱨᱮᱱᱟᱜ ᱡᱚᱱᱰᱨᱟ ᱫᱚ ᱟᱹᱰᱤ ᱟᱭᱢᱟ ᱜᱮ ᱯᱷᱚᱞᱚᱱᱮ ᱮᱢᱮᱫᱟ ᱟᱨ ᱫᱟᱢ ᱦᱚᱸ ᱳᱭ ᱦᱳᱲᱳ ᱞᱮᱠᱟᱜᱮ ᱱᱚᱛᱮ ᱦᱳᱲᱳ ᱪᱮᱫ ᱞᱮᱠᱟ ᱫᱟᱢ ᱡᱚᱱᱰᱨᱟ ᱨᱮᱱᱟᱜ ᱫᱟᱢ ᱦᱚᱸ ᱳᱭ ᱥᱚᱢᱟᱱ ᱜᱮ ᱛᱚ ᱚᱱᱟᱞᱮᱠᱟᱛᱮ ᱡᱚᱱᱰᱨᱟ ᱪᱟᱥ ᱨᱮᱱᱟᱜ ᱪᱟᱦᱤᱫᱟ ᱠᱷᱩᱵ ᱡᱳᱨᱫᱟᱨ ᱪᱟᱞᱟᱜ ᱠᱟᱱᱟ